ᱦᱮᱞᱳ ᱱᱤᱭᱟᱹᱠᱤ ᱵᱳᱞᱯᱩᱨ ᱞᱤᱜᱽᱲᱤ ᱫᱚᱠᱟᱱ ᱠᱟᱱᱟ ᱦᱮᱸ ᱥᱟᱹᱲᱤᱧ ᱦᱟᱛᱟᱣ ᱠᱮᱭᱟ ᱥᱟᱹᱲᱤ ᱚᱠᱟᱞᱮᱠᱟᱱ ᱥᱟᱹᱲᱤᱠᱩ ᱢᱮᱱᱟᱜ ᱟᱠᱟᱫᱟ ᱦᱮᱸ ᱟᱨ ᱠᱟᱞᱟᱨ ᱠᱚᱫᱚ ᱢᱤᱫᱴᱮᱱ ᱥᱩᱛᱟᱹᱢ ᱥᱟᱹᱲᱤᱧ ᱦᱟᱛᱟᱣ ᱠᱮᱭᱟ ᱟᱨᱟᱜ ᱠᱟᱞᱟᱨ ᱨᱮᱭᱟᱜ ᱛᱤᱱᱟᱹᱜ ᱫᱟᱢ ᱦᱩᱭᱩᱜ ᱟ ᱮᱱᱛᱮᱦᱚᱸ ᱛᱤᱱᱟᱹᱜ ᱫᱟᱢ ᱳ ᱚᱱᱟ ᱠᱷᱚᱱ ᱫᱚ ᱟᱨ ᱵᱟᱢ ᱠᱚᱢᱟ ᱴᱷᱤᱠᱜᱮᱭᱟ ᱛᱟᱦᱚᱞᱮ ᱪᱟᱞᱟᱜᱟᱹᱧ ᱧᱮᱞ ᱟᱹᱜᱩᱭᱟᱹᱧ